ᱟᱵᱚ ᱟᱵᱚ ᱥᱟᱱᱛᱟᱲ ᱠᱷᱮᱨᱣᱟᱲ ᱥᱟᱶᱛᱟᱨᱮ ᱱᱚᱣᱟ ᱠᱟᱛᱷᱟ ᱢᱮᱱᱟᱜᱼᱟ ᱧᱩᱛ ᱧᱤᱫᱟᱹ ᱨᱤᱱ ᱪᱮᱬᱮ ᱪᱤᱯᱨᱩᱜ ᱡᱩᱫᱤ ᱠᱚ ᱨᱟᱜᱟ ᱮᱱᱠᱷᱟᱱ

ᱟᱹᱛᱩ ᱫᱤᱥᱚᱢ ᱠᱷᱟᱨᱟᱯ ᱟᱠᱟᱱᱟ ᱢᱮᱱᱛᱮ ᱵᱚᱱ ᱵᱟᱰᱟᱭ ᱫᱟᱲᱮᱭᱟᱜᱼᱟ

ᱡᱩᱫᱤ ᱵᱤᱥᱛᱤ ᱚᱨᱟᱞ ᱠᱚᱠᱚ ᱨᱟᱜᱮᱜᱼᱟ ᱵᱩᱨᱩ ᱦᱟᱨᱟ ᱠᱚᱨᱮ ᱟᱨᱵᱟᱝ ᱟᱛᱩ ᱫᱤᱥᱚᱢ ᱯᱷᱮᱰᱨᱮ ᱚᱲᱟᱜ ᱚᱨᱟ ᱠᱚᱠᱚ ᱨᱟᱜᱮᱜᱼᱟ ᱮᱱᱠᱷᱟᱱ ᱟᱛᱩᱠᱚ ᱡᱟᱦᱮᱨᱜᱟᱲ ᱠᱚ ᱵᱟᱲᱹᱤᱡ ᱟᱠᱟᱱᱟ ᱢᱮᱱᱛᱮᱵᱚᱱ ᱟᱜᱟᱢ ᱫᱟᱨᱟᱢᱵᱚᱱ ᱴᱷᱤᱠᱟᱹ ᱫᱟᱲᱮᱭᱟᱜᱼᱟ

ᱡᱩᱫᱤ ᱠᱚᱠᱚᱨ ᱠᱚᱠᱚ ᱨᱟᱜᱮᱜᱼᱟ ᱮᱱᱠᱷᱟᱱ ᱟᱹᱛᱩ ᱛᱟᱞᱟ ᱠᱚᱨᱮ ᱠᱚ ᱨᱟᱜᱮᱜᱼᱟ ᱮᱱᱠᱷᱟᱱ ᱟᱹᱰᱤ ᱟᱸᱴ ᱵᱟᱹᱲᱤᱡ ᱟᱠᱟᱱᱟ ᱢᱮᱱᱛᱮᱵᱚᱱ ᱴᱷᱤᱠᱟᱹ ᱫᱟᱲᱮᱭᱟᱜᱼᱟ ᱡᱩᱫᱤ ᱛᱟᱞᱟ ᱧᱤᱫᱟᱹᱜᱟᱱ ᱥᱚᱢᱚᱭ ᱠᱚᱨᱮ ᱵᱤᱥᱛᱤ ᱡᱩᱫᱤ ᱠᱟᱸᱭᱩᱨ ᱠᱚᱠᱚ ᱨᱟᱜᱟ ᱮᱱᱠᱷᱟᱱ ᱱᱩᱠᱩ ᱡᱟᱦᱟᱸ ᱪᱮᱬᱮᱠᱚ ᱢᱮᱛᱟᱣ ᱠᱚᱣᱟ ᱫᱟᱹᱱᱢᱤ ᱵᱚᱸᱜᱟ ᱵᱚᱸᱜᱟ ᱵᱩᱨᱩ ᱠᱚ ᱥᱮᱵᱟ ᱫᱮᱵᱟ ᱠᱚ ᱰᱟᱹᱱ ᱵᱚᱸᱜᱟ ᱡᱟᱦᱟᱭ ᱠᱚ ᱥᱮᱵᱟᱭᱮᱫ ᱠᱚᱣᱟ ᱩᱱᱠᱩ ᱠᱚ ᱚᱰᱚᱠ ᱵᱚᱞᱚᱱ ᱠᱟᱱᱟ ᱢᱮᱱᱛᱮᱵᱚᱱ ᱵᱟᱰᱟᱭ ᱫᱟᱲᱮᱭᱟᱜᱼᱟ ᱟᱨ ᱵᱟᱹᱬᱬᱲᱤᱡ ᱵᱚᱸᱜᱟ ᱠᱚ ᱦᱤᱡᱩᱜ ᱥᱮᱱᱚᱜ ᱠᱟᱱᱟ ᱢᱮᱱᱛᱮᱵᱚᱱ ᱴᱷᱤᱠᱟᱹ ᱫᱟᱲᱮᱭᱟᱜᱼᱟ ᱚᱱᱠᱟᱜᱮ ᱟᱨᱚ ᱡᱩᱫᱤ ᱵᱤᱥᱛᱤ ᱠᱟᱛᱮ ᱡᱟᱦᱮᱨ ᱠᱚ ᱵᱟᱹᱲᱤᱡ ᱞᱮᱱᱠᱷᱟᱱ ᱚᱨᱣᱟᱞ ᱠᱚ ᱠᱩᱞᱤ ᱠᱚᱛᱮ ᱠᱚ ᱨᱟᱜᱟ

ᱫᱩᱸᱫᱩᱸ ᱠᱚᱦᱚᱸ ᱠᱚ ᱨᱟᱜᱟ ᱱᱚᱜ ᱚ ᱱᱚᱝᱠᱟᱱ ᱡᱤᱱᱤᱥ ᱵᱟᱰᱟᱭ ᱞᱮᱱᱠᱷᱟᱱ ᱡᱮ ᱟᱵᱚ ᱟᱹᱰᱤᱞᱚᱜᱚᱱ ᱡᱚᱞ ᱥᱩᱱᱩᱢ ᱠᱚ ᱧᱮᱞᱵᱟᱲᱟ ᱠᱟᱛᱮᱫ ᱟᱹᱛᱩᱠᱚᱵᱚᱱ ᱴᱷᱟᱠ ᱴᱷᱤᱠ ᱚᱪᱚᱭᱟ ᱟᱨᱵᱚᱱ ᱠᱟᱹᱢᱤ ᱪᱚᱭᱟ ᱤᱱᱟᱹ ᱟᱵᱚ ᱦᱚᱲᱦᱚᱯᱚᱱ ᱱᱤᱨᱟᱹᱭ ᱨᱮᱵᱚᱱ